ᱦᱮᱸ ᱢᱮᱢ ᱤᱧ ᱫᱚ ᱚᱞ ᱪᱤᱠᱤᱛᱮ ᱯᱟᱲᱦᱟᱣ ᱠᱟᱛᱮ ᱟᱹᱰᱤ ᱨᱟᱹᱥᱠᱟᱹᱜᱤᱧ ᱟᱹᱭᱠᱟᱹᱣᱮᱫᱟ ᱪᱮᱫᱟᱜ ᱥᱮ ᱱᱤᱭᱟᱹ ᱫᱚ ᱤᱧᱟᱹᱜ ᱟᱭᱩ ᱟᱲᱟᱝ ᱠᱟᱱ ᱛᱤᱧᱟᱹ ᱟᱨ ᱢᱟᱱᱮ ᱥᱟᱱᱛᱟᱲᱤ ᱢᱟᱱᱮ ᱛᱮ ᱯᱟᱲᱦᱟᱣ ᱠᱟᱛᱮ ᱟᱹᱰᱤ ᱵᱮᱥᱜᱤᱧ ᱵᱩᱡᱷᱟᱹᱣᱫᱟ ᱪᱮᱫᱟᱜ ᱥᱮ ᱱᱤᱭᱟᱹ ᱫᱚ ᱟᱵᱩᱣᱟᱜ ᱡᱟᱦᱟᱸᱛᱤᱱᱟᱹᱜ ᱢᱟᱱᱮ ᱱᱤᱭᱚᱢ ᱠᱟ ᱱᱩᱱ ᱵᱟᱯᱞᱟ ᱵᱟᱯᱞᱟ ᱨᱮ ᱛᱤᱱᱟᱹᱜ ᱨᱚᱠᱚᱢ ᱱᱤᱭᱚᱢ ᱠᱚ ᱢᱮᱱᱟᱜᱼᱟ ᱞᱟᱭᱼᱞᱟᱠᱪᱟᱨ ᱢᱮᱱᱟᱜᱼᱟ ᱟᱵᱚᱣᱟᱜ ᱫᱷᱚᱨᱚᱢ ᱠᱚ ᱚᱱᱟ ᱡᱚᱛᱚ ᱱᱤᱭᱚᱢ ᱠᱟᱱᱩᱱᱤᱧ ᱵᱩᱡᱷᱟᱹᱣᱫᱟ ᱛᱚ ᱥᱟᱱᱛᱟᱲᱤ ᱛᱮ ᱯᱟᱲᱦᱟᱣ ᱠᱟᱛᱮ ᱟᱹᱰᱤ ᱵᱷᱟᱜᱮ ᱜᱤᱧ ᱵᱩᱡᱷᱟᱹᱣᱫᱟ ᱟᱨ ᱟᱵᱚᱣᱟᱜ ᱡᱟᱦᱟᱸᱛᱤᱱᱟᱹᱜ ᱢᱟᱱᱮ ᱠᱟᱹᱢᱤᱦᱚᱨᱟ ᱠᱚ ᱢᱮᱱᱟᱜᱼᱟ ᱚᱱᱟ ᱠᱚ ᱡᱷᱚᱛᱚᱧ ᱵᱟᱲᱟᱭ ᱧᱟᱢᱫᱟ ᱟᱨ ᱪᱮᱫ ᱦᱩᱭᱩᱜᱼᱟ ᱪᱮᱫᱼᱪᱮᱫ ᱵᱟᱝ ᱮᱦᱮᱸ ᱪᱮᱫᱼᱪᱮᱫ ᱱᱤᱭᱟᱹ ᱠᱚ ᱟᱵᱚᱣᱟᱜ ᱥᱟᱱᱛᱟᱲᱤ ᱨᱮ ᱪᱮᱫᱼᱪᱮᱫ ᱢᱮᱱᱟᱜ ᱛᱟᱵᱚᱱᱟ ᱥᱟᱱᱛᱟᱲ ᱥᱚᱢᱟᱡᱽ ᱨᱮ ᱚᱱᱟ ᱠᱚ ᱡᱚᱛᱚ ᱵᱟᱲᱟᱭ ᱧᱟᱢᱫᱟ ᱛᱚ ᱥᱟᱱᱛᱟᱲᱤ ᱛᱮ ᱯᱟᱲᱦᱟᱣ ᱠᱟᱛᱮ ᱟᱹᱰᱤ ᱵᱷᱟᱜᱮ ᱜᱮ ᱨᱟᱹᱥᱠᱟᱹᱜᱤᱧ ᱵᱩᱡᱷᱟᱹᱣᱫᱟ